ᱮ ᱵᱟᱹᱵᱩ ᱜᱟᱹᱰᱤ ᱫᱚ ᱯᱷᱟᱸᱠᱟ ᱢᱮᱱᱟᱜ ᱠᱟᱫ ᱛᱟᱢᱟ ᱯᱷᱟᱸᱠᱟ ᱢᱮᱱᱟᱜ ᱠᱟᱫ ᱛᱟᱢᱟ ᱛᱚ ᱛᱟᱦᱞᱮ ᱜᱟᱯᱟ ᱥᱮᱛᱟᱜ ᱨᱮ ᱤᱧ ᱤᱭᱟᱹᱧ ᱪᱟᱞᱟᱜᱼᱟ ᱫᱩᱨᱜᱟᱹᱯᱩᱨ ᱴᱮᱥᱚᱱ ᱚᱸᱰᱮ ᱠᱷᱚᱱ ᱥᱟᱛᱴᱟ ᱨᱮᱭᱟᱜ ᱴᱨᱮᱹᱱ ᱤᱧ ᱥᱟᱵᱟ ᱦᱮᱸ ᱚᱠᱛᱚ ᱨᱮ ᱜᱟᱹᱰᱤ ᱫᱚ ᱟᱹᱜᱩᱭ ᱢᱮ ᱦᱮᱸ ᱦᱮᱸᱢᱟ ᱛᱚᱵᱮ